ᱥᱟᱱᱛᱟᱞᱤ ᱯᱟᱹᱨᱥᱤ ᱫᱚ ᱟᱭᱢᱟ ᱞᱮᱠᱟᱛᱮ ᱟᱵᱚᱣᱟᱜ ᱞᱟᱭᱼᱞᱟᱠᱪᱟᱨ ᱩᱯᱨᱩᱢ ᱮᱥᱮᱨ ᱦᱚᱪᱚᱭᱫᱟ ᱡᱟᱦᱟᱸ ᱫᱚ ᱱᱤᱭᱟᱹ ᱯᱟᱹᱨᱥᱤ ᱯᱟᱲᱦᱟᱣ ᱫᱟᱵᱚᱱ ᱠᱟᱹᱴᱤᱡ ᱞᱟᱹᱴᱩ ᱟᱭᱢᱟ ᱞᱮᱠᱟᱱ ᱦᱚᱲ ᱫᱤᱥᱚᱢ ᱨᱮᱱ ᱟᱨ ᱱᱤᱭᱟᱹ ᱯᱟᱹᱨᱥᱤ ᱨᱮᱫᱚ ᱥᱟᱱᱛᱟᱲᱟᱜ ᱟᱭᱢᱟ ᱨᱚᱠᱚᱢ ᱞᱟᱭᱼᱞᱟᱠᱪᱟᱨ ᱥᱮ ᱥᱚᱢᱟᱡᱽ ᱨᱮᱱᱟᱜ ᱮᱱᱮᱡ ᱥᱮᱨᱮᱧ ᱟᱭᱢᱟ ᱠᱤᱪᱷᱩ ᱜᱮ ᱚᱞ ᱛᱟᱦᱮᱱ ᱠᱟᱱᱟ ᱟᱨ ᱱᱤᱭᱟᱹ ᱚᱞᱠᱚ ᱟᱵᱚ ᱯᱟᱲᱦᱟᱣ ᱠᱟᱛᱮᱫ ᱢᱟᱱᱮ ᱵᱟᱰᱟᱭ ᱫᱟᱵᱚᱱ ᱥᱮ ᱱᱚᱝᱠᱟᱛᱮ ᱟᱭᱢᱟ ᱟᱵᱚ ᱵᱟᱰᱟᱭ ᱠᱟᱛᱮᱫ ᱚᱠᱚᱭ ᱠᱚ ᱵᱟᱠᱚ ᱵᱟᱰᱟᱭ ᱠᱟᱱᱟ ᱯᱟᱲᱦᱟᱜ ᱚᱱᱠᱟᱱ ᱦᱚᱲ ᱟᱵᱚ ᱵᱚᱱ ᱞᱟᱹᱭᱟᱠᱚ ᱠᱟᱱᱟ ᱦᱚᱸᱠᱚ ᱪᱮᱫ ᱫᱟ ᱱᱚᱝᱠᱟ ᱛᱮᱜᱮ ᱢᱤᱫᱴᱟᱝ ᱟᱵᱚᱣᱟᱜ ᱥᱟᱱᱛᱟᱲ ᱥᱚᱢᱟᱡᱽ ᱨᱮᱱᱟᱜ ᱯᱟᱹᱨᱥᱤ ᱫᱚ ᱟᱵᱚᱣᱟᱜ ᱞᱟᱭᱼᱞᱟᱠᱪᱟᱨᱮ ᱮᱥᱮᱨ ᱮᱫᱟ